ᱤᱧᱟᱹᱜ ᱥᱩᱨ ᱥᱩᱯᱩᱨ ᱨᱮᱫᱚ ᱟᱭᱢᱟ ᱜᱚᱴᱟᱝ ᱥᱚᱨᱠᱟᱨᱤ ᱦᱟᱥᱯᱟᱛᱟᱞ ᱢᱮᱱᱟᱜᱼᱟ ᱱᱚᱣᱟ ᱥᱚᱨᱠᱟᱨᱤ ᱦᱟᱥᱯᱟᱛᱟᱞ ᱠᱚᱨᱮ ᱦᱚᱸ ᱥᱚᱨᱠᱟᱨᱤ ᱥᱟᱶᱟᱨ ᱦᱚᱸ ᱧᱟᱢᱚᱜ ᱜᱮᱭᱟ ᱢᱮᱱᱠᱷᱟᱱ ᱱᱟᱦᱟᱜ ᱡᱩᱜᱽ ᱨᱮ ᱱᱩᱱᱟᱹᱜ ᱡᱟᱹᱥᱛᱤ ᱟᱠᱟᱱᱟ ᱨᱳᱜᱽ ᱟᱡᱟᱨ ᱠᱚ ᱡᱮ ᱱᱚᱣᱟ ᱠᱚ ᱛᱟᱞᱟ ᱛᱮᱜᱮ ᱱᱚᱣᱟ ᱦᱟᱥᱯᱟᱛᱟᱞ ᱠᱚᱨᱮ ᱟᱭᱢᱟ ᱞᱮᱠᱟᱱ ᱟᱱ ᱥᱚᱨᱠᱟᱨᱤ ᱥᱟᱶᱟᱨ ᱠᱚ ᱧᱟᱢᱚᱜ ᱠᱟᱱᱟ ᱦᱟᱥᱯᱟᱛᱟᱞ ᱠᱚᱨᱮ ᱟᱭᱢᱟ ᱞᱮᱠᱟᱱ ᱥᱚᱨᱠᱟᱨᱤ ᱥᱟᱶᱟᱨ ᱠᱚ ᱛᱟᱦᱮᱱ ᱠᱟᱱᱛᱮ ᱚᱱᱟ ᱞᱮᱠᱟ ᱛᱮ ᱟᱭᱢᱟ ᱟᱵᱚ ᱟᱵᱚᱣᱟᱜ ᱥᱩᱵᱤᱫᱟ ᱦᱩᱭᱩᱜ ᱠᱟᱱᱟ ᱱᱚᱣᱟ ᱥᱚᱨᱠᱟᱨᱤ ᱥᱟᱶᱟᱨ ᱠᱚᱨᱮ ᱫᱚ ᱟᱹᱰᱤ ᱟᱞᱜᱟ ᱛᱮᱜᱮ ᱫᱟᱣ ᱧᱟᱢᱚᱜᱼᱟ